ᱡᱚᱦᱟᱨ ᱜᱚᱵᱠᱮ ᱤᱧ ᱫᱩᱵᱽᱨᱟᱡᱽ ᱴᱩᱰᱩᱧ ᱢᱮᱱᱮᱫ ᱛᱟᱦᱮᱸᱫ ᱱᱚᱣᱟ ᱫᱚ ᱥᱮ ᱜᱚᱢᱠᱮ ᱤᱧᱢᱟ ᱵᱟᱦᱨᱮ ᱫᱤᱥᱚᱢ ᱨᱮᱧ ᱛᱟᱦᱮᱱ ᱠᱟᱱᱟ ᱟᱫᱚ ᱛᱤᱧ

ᱦᱩᱭᱩᱜᱼᱟ ᱟᱫᱚ ᱚᱠᱟᱨᱮᱞᱤᱝ ᱪᱟᱞᱟᱜᱼᱟ ᱨᱮ ᱜᱟᱱᱚᱜᱼᱟ ᱡᱩᱫᱤ ᱛᱮ ᱜᱟᱱᱚᱜᱼᱟ ᱮᱱᱠᱷᱟᱱ ᱨᱮᱜᱮᱞᱤᱧ ᱪᱟᱞᱟᱜᱼᱟ

ᱞᱟᱹᱜᱤᱫᱛᱮ ᱤᱱᱟᱹᱠᱷᱟᱱ ᱟᱨ ᱛᱤᱱᱟᱹᱜ ᱫᱤᱱ ᱜᱟᱱ ᱞᱟᱜᱟᱣᱚᱜᱼᱟ ᱥᱚᱢᱚᱭ ᱟᱪᱻ ᱪᱷᱟ ᱦᱚᱭ ᱜᱚᱢᱠᱮ ᱮᱱᱠᱷᱟᱱ ᱟᱞᱤᱧ ᱞᱟᱹᱜᱤᱫ ᱛᱮᱫᱚ ᱛᱮᱜᱮᱞᱤᱧ ᱠᱚᱨᱟᱣᱟ ᱱᱚᱰᱮ ᱠᱷᱚᱱ ᱡᱩᱫᱤ ᱜᱟᱱᱚᱜᱼᱟ